ᱟᱛᱳ ᱨᱮ ᱦᱚᱲ ᱠᱚ ᱜᱚᱡ ᱞᱮᱱ ᱠᱷᱟᱱ ᱩᱱᱤ ᱦᱚᱲ ᱥᱮ ᱢᱚᱲᱟ ᱫᱚ ᱯᱟᱨᱠᱚᱢ ᱨᱮ ᱜᱤᱛᱤᱡ ᱠᱟᱛᱮ ᱯᱩᱱ ᱠᱚᱬ ᱨᱮ ᱯᱩᱱ ᱦᱚᱲ ᱛᱟᱦᱮᱸ ᱠᱟᱛᱮ ᱠᱚ ᱜᱚᱜ ᱤᱫᱤᱭ ᱮᱭᱟ ᱡᱟᱦᱟᱸ ᱨᱮ ᱟᱠᱚ ᱨᱮᱱ ᱯᱩᱨᱩᱫᱷᱩᱞ ᱥᱮ ᱦᱟᱯᱲᱟᱢ ᱠᱚᱠᱚ ᱫᱚᱦᱚ ᱣᱟᱠᱟᱫ ᱠᱚᱣᱟ ᱚᱸᱰᱮ ᱥᱟᱨᱟ ᱠᱚ ᱵᱮᱱᱟᱣ ᱠᱟᱛᱮ ᱠᱚ ᱫᱚᱦᱚ ᱠᱟᱜᱼᱟ ᱚᱸᱰᱮ ᱤᱫᱤ ᱠᱟᱛᱮ ᱯᱩᱭᱞᱩ ᱛᱮ ᱫᱷᱟᱨᱮ ᱫᱷᱟᱨᱮ ᱛᱮᱠᱚ ᱟᱹᱪᱩᱨᱮᱭᱟ ᱟᱨ ᱟᱡ ᱨᱮᱱ ᱢᱟᱨᱟᱝ ᱜᱤᱫᱽᱨᱟᱹᱭ ᱯᱩᱭᱞᱩᱭ ᱫᱟᱹᱛᱟᱹᱱᱤᱜᱼᱟ ᱤᱱᱟᱹ ᱛᱟᱭᱚᱢ ᱚᱱᱟ ᱫᱟᱹᱛᱟᱹᱱᱤ ᱛᱮᱜᱮ ᱟᱡ ᱵᱟᱵᱟᱭ ᱫᱟᱹᱛᱟᱹᱱᱤ ᱦᱩᱛᱩᱢ ᱯᱷᱟᱨᱪᱟ ᱮᱭᱟ ᱤᱱᱟᱹ ᱛᱟᱭᱚᱢ

ᱥᱟᱨᱟ ᱥᱮᱸᱜᱮᱞ ᱪᱮᱛᱟᱱ ᱨᱮ ᱠᱚ ᱫᱚᱦᱚᱭᱮᱭᱟ ᱚᱱᱟ ᱫᱚ ᱫᱟᱹᱠᱷᱤᱱ ᱥᱮᱫ ᱵᱚᱦᱚᱜ ᱠᱟᱛᱮ ᱟᱨ ᱩᱛᱛᱚᱨ ᱥᱮᱫ ᱠᱟᱴᱟ ᱠᱟᱛᱮ ᱟᱫᱚ ᱟᱡ ᱨᱮᱱ ᱢᱟᱨᱟᱝ ᱜᱤᱫᱽᱨᱟᱹ ᱢᱚᱪᱟ ᱨᱮ ᱥᱮᱸᱜᱮᱞ ᱮᱢ ᱠᱟᱛᱮ ᱯᱮ ᱫᱷᱟᱣ ᱮ ᱦᱚᱦᱚᱣᱟᱭᱟ ᱦᱚᱦᱚ ᱫᱚ ᱱᱚᱝᱠᱟ ᱞᱮᱠᱟ ᱵᱟᱜᱚ ᱡᱩᱫᱤ ᱟᱡ ᱵᱟᱵᱟ ᱠᱟᱱᱟᱭ ᱵᱟᱜᱚ ᱵᱟᱜᱚ ᱵᱟᱜᱚ ᱱᱚᱜᱼᱚᱭ ᱱᱚᱝᱠᱟᱭ ᱦᱚᱦᱚ ᱣᱟᱭᱟ ᱤᱱᱟᱹ ᱛᱟᱭᱱᱚᱢ ᱥᱟᱨᱟ ᱥᱮᱸᱜᱮᱞ ᱨᱮ ᱥᱮᱸᱜᱮᱞ ᱡᱩᱞᱩᱜᱼᱟ ᱥᱮᱸᱜᱮᱞ ᱡᱩᱞ ᱢᱩᱪᱟᱹᱫ ᱠᱟᱛᱮ ᱛᱚᱭ ᱨᱟᱯᱟᱜ ᱨᱚᱸᱜᱚᱜᱼᱟ ᱟᱫᱚ ᱡᱟᱦᱟᱸ ᱡᱟᱦᱟᱸ ᱫᱚ ᱵᱚᱱ ᱞᱟᱹᱭ ᱭᱟ ᱡᱟᱝ ᱵᱟᱦᱟ ᱚᱱᱟ ᱡᱟᱝ ᱵᱟᱦᱟ ᱟᱹᱨᱩᱵᱽ ᱥᱟᱯᱷᱟ ᱠᱟᱛᱮ ᱫᱩᱞ ᱤᱸᱲᱤᱡ ᱠᱟᱛᱮ ᱚᱱᱟ ᱡᱟᱝ ᱵᱟᱦᱟ ᱚᱲᱟᱜ ᱛᱮᱫᱚ ᱵᱟᱝ ᱢᱤᱫ ᱴᱟᱱ ᱡᱟᱦᱟᱸ ᱨᱮ ᱢᱤᱫ ᱴᱮᱱ ᱴᱷᱟᱶ ᱢᱮᱫᱴᱟᱝ ᱚᱱᱠᱟᱱ ᱡᱟᱭᱜᱟ ᱧᱮᱞ ᱠᱟᱛᱮ ᱚᱸᱰᱮ ᱠᱚ ᱫᱚᱦᱚ ᱚᱴᱚᱠᱟᱜᱼᱟ ᱢᱤᱫ ᱠᱟᱹᱴᱤᱡ ᱫᱚ ᱵᱟᱹᱴᱤ ᱥᱩᱨ ᱠᱚᱨᱮ ᱠᱚ ᱫᱚᱦᱟᱭᱟ ᱟᱫᱚ ᱚᱱᱟ ᱫᱚ ᱵᱷᱟᱱᱰᱟᱱ ᱠᱟᱹᱢᱤ ᱚᱠᱛᱚ ᱠᱚ ᱱᱟᱹᱭ ᱛᱮᱠᱚ ᱤᱫᱤᱭᱟ ᱱᱚᱜᱼᱚᱭ ᱱᱚᱝᱠᱟ ᱟᱞᱮ ᱟᱛᱳ ᱨᱮᱫᱚ ᱢᱚᱲᱟ ᱨᱟᱯᱟᱜ ᱨᱮᱱᱟᱜ ᱟᱪᱟᱨ ᱫᱚ ᱢᱮᱱᱟᱜᱼᱟ